ᱟᱞᱮ ᱢᱤᱫ ᱵᱷᱮᱜᱟᱨ ᱯᱟᱹᱨᱥᱤ ᱛᱮ ᱯᱚᱛᱚᱵ ᱠᱚᱞᱤᱧ ᱯᱟᱲᱦᱟᱣ ᱵᱟᱲᱟ ᱟᱠᱟᱱ ᱜᱮᱭᱟ ᱟᱨ ᱟᱵᱚ ᱥᱟᱱᱛᱟᱲᱤ ᱵᱷᱟᱥᱟ ᱛᱮᱫᱚ ᱚᱱᱠᱟ ᱡᱟᱹᱥᱛᱤ ᱵᱟᱹᱞᱤᱧ ᱯᱟᱲᱦᱟᱣ ᱵᱟᱲᱟ ᱟᱠᱟᱱᱟ ᱥᱟᱱᱛᱟᱲᱤ ᱵᱷᱟᱥᱟᱨᱮ ᱡᱟᱦᱟᱸ ᱞᱮᱠᱟ ᱨᱚᱜᱷᱩᱱᱟᱛᱷ ᱢᱩᱨᱢᱩᱭ ᱚᱞ ᱟᱠᱟᱫᱟ ᱵᱤᱸᱫᱩᱼᱪᱟᱸᱫᱟᱱ ᱚᱱᱟ ᱠᱚ ᱡᱚᱛᱚ ᱦᱚᱲᱜᱮ ᱥᱟᱱᱟᱢ ᱠᱚ ᱯᱟᱲᱦᱟᱣ ᱫᱚᱨᱠᱟᱨ ᱟᱨ ᱟᱹᱞᱤᱧ ᱡᱟᱦᱟᱸ ᱞᱮᱠᱟᱞᱤᱧ ᱯᱟᱲᱦᱟᱣ ᱠᱟᱱᱟ ᱮᱱᱠᱷᱟᱱ ᱫᱚ ᱟᱹᱰᱤ ᱜᱟᱱᱤᱧ ᱯᱟᱲᱦᱟᱣ ᱠᱟᱱᱟ ᱞᱮᱠᱤᱱ ᱢᱤᱫᱴᱤᱱ ᱤᱧ ᱞᱟᱹᱭ ᱮᱜᱼᱟ ᱜᱟᱵᱟᱱ ᱚᱱᱟ ᱵᱩᱠ ᱦᱚᱸ ᱟᱹᱰᱤ ᱱᱟᱯᱟᱭ ᱜᱮᱭᱟ ᱟᱨ ᱱᱟᱯᱟᱭ ᱜᱮᱭᱟᱱᱮ ᱮᱢ ᱟᱠᱟᱫᱼᱟ